ᱥᱟᱸᱜᱷᱟᱨᱤᱭᱟᱹ ᱠᱚᱫᱚ ᱱᱚᱸᱰᱮ ᱫᱟᱬᱟᱱ ᱠᱚ ᱦᱤᱡᱩᱜ ᱜᱮᱭᱟ ᱱᱚᱸᱰᱮ ᱢᱟᱞᱫᱟ ᱡᱮᱞᱟ ᱨᱮ ᱟᱹᱰᱤ ᱞᱮᱠᱟᱱ ᱜᱮ ᱥᱟᱸᱜᱷᱟᱨᱤᱭᱟᱹ ᱡᱟᱭᱜᱟ ᱦᱚᱸ ᱢᱮᱱᱟᱜᱼᱟ ᱧᱮᱞ ᱞᱟᱹᱠᱛᱤ ᱢᱮᱱᱟᱜᱼᱟ ᱚᱱᱠᱟᱱ ᱡᱟᱭᱜᱟ ᱫᱚ ᱟᱹᱫᱤᱱᱟ ᱢᱮᱱᱟᱜᱼᱟ ᱟᱹᱫᱤᱱᱟ ᱜᱟᱲ ᱢᱮᱱᱟᱜᱼᱟ ᱟᱹᱫᱤᱱᱟ ᱨᱮ ᱟᱭᱢᱟ ᱜᱚᱴᱟᱝ ᱜᱟᱲ ᱢᱮᱱᱟᱜᱼᱟ ᱴᱟᱢᱟᱠ ᱜᱟᱲ ᱢᱮᱱᱟᱜᱼᱟ ᱰᱩᱵᱽᱼᱰᱩᱵᱤ ᱜᱟᱲ ᱢᱮᱱᱟᱜᱼᱟ ᱟᱨ ᱢᱤᱫᱴᱟᱝ ᱯᱷᱚᱨᱮᱥᱴ ᱢᱮᱱᱟᱜᱼᱟ ᱟᱨ ᱢᱟᱞᱫᱟ ᱨᱮᱜᱤ ᱡᱟᱦᱟᱸ ᱫᱚ ᱜᱳᱲ ᱠᱚ ᱢᱮᱛᱟᱜ ᱠᱟᱱᱟ ᱡᱟᱦᱟᱸ ᱫᱚ ᱥᱮᱫᱟᱭ ᱨᱮ ᱦᱳᱭᱛᱳ ᱡᱟᱦᱟᱸᱭ ᱨᱟᱡᱟ ᱠᱚ ᱛᱟᱦᱮᱸᱠᱟᱱᱟ ᱜᱳᱲ ᱜᱳᱲ ᱢᱟᱞᱫᱟ ᱨᱮ ᱟᱹᱰᱤᱜᱟᱱ ᱥᱟᱸᱜᱷᱟᱨᱤᱭᱟᱹ ᱡᱟᱭᱜᱟ ᱠᱚ ᱢᱮᱱᱟᱜᱼᱟ ᱟᱨ ᱱᱚᱣᱟ ᱟᱹᱫᱤᱱᱟ ᱯᱷᱚᱨᱮᱥᱴ ᱨᱮᱫᱚ ᱡᱟᱦᱟᱸ ᱫᱚ ᱵᱤᱨ ᱨᱮᱱ ᱡᱚᱱᱛᱩᱨ ᱠᱚ ᱢᱮᱱᱟᱜ ᱠᱚᱣᱟ ᱡᱮᱢᱚᱱ ᱠᱩᱞᱟᱹᱭ ᱡᱮᱜᱩᱞᱟ ᱟᱵᱚ ᱟᱹᱛᱩᱼᱰᱤᱦᱟᱹᱛ ᱠᱚᱨᱮ ᱵᱟᱵᱚᱱ ᱧᱮᱞ ᱠᱚᱣᱟ ᱩᱱᱠᱩ ᱚᱸᱰᱮ ᱢᱮᱱᱟᱜ ᱠᱚᱣᱟ ᱡᱤᱞ ᱠᱚ ᱢᱮᱱᱟᱜ ᱠᱚᱣᱟ ᱛᱟᱹᱨᱩᱵᱽ ᱠᱚ ᱢᱮᱱᱟᱜ ᱠᱚᱣᱟ ᱦᱟᱹᱛᱤ ᱠᱚ ᱢᱮᱱᱟᱜ ᱠᱚᱣᱟ ᱥᱮ ᱟᱭᱢᱟ ᱜᱚᱴᱟᱱ ᱪᱮᱬᱮ ᱠᱚ ᱢᱮᱱᱟᱜ ᱠᱚᱣᱟ ᱟᱨ ᱚᱱᱟ ᱵᱟᱫᱮ ᱟᱨᱦᱚᱸ ᱮᱢᱟᱱ ᱞᱮᱠᱟᱱ ᱡᱤᱵᱽ ᱡᱚᱱᱛᱩᱨ ᱠᱚ ᱢᱮᱱᱟᱜ ᱠᱚᱣᱟ ᱚᱸᱰᱮ ᱟᱨ ᱱᱚᱣᱟ ᱠᱚ ᱡᱟᱭᱜᱟ ᱨᱮᱫᱚ ᱥᱟᱸᱜᱷᱟᱨᱤᱭᱟᱹ ᱠᱚ ᱧᱮᱞ ᱞᱟᱹᱜᱤᱫ ᱮᱠᱟᱞ ᱜᱮ ᱞᱟᱹᱠᱛᱤ ᱠᱟᱱᱟ